ᱤᱧ ᱫᱚ ᱵᱮᱹᱰᱥᱤᱴᱤᱧ ᱦᱟᱛᱟᱣᱟ ᱜᱳᱞᱟᱯᱤ ᱠᱟᱞᱟᱨ ᱫᱚ ᱟᱰᱤ ᱟᱸᱴ ᱤᱧ ᱠᱩᱥᱤᱭᱟᱜᱼᱟ ᱥᱩᱛᱟᱹᱢ ᱨᱮᱭᱟᱜ ᱵᱮᱹᱰᱥᱤᱴ ᱫᱚ ᱵᱮᱵᱚᱦᱟᱨ ᱛᱮ ᱢᱚᱸᱡᱽ ᱜᱮ ᱵᱩᱡᱷᱟᱹᱜᱼᱟ ᱚᱱᱟ ᱛᱮ ᱤᱧ ᱫᱚ ᱥᱩᱛᱟᱹᱢ ᱨᱮᱱᱟᱜ ᱵᱮᱹᱰᱥᱤᱴ ᱜᱤᱧ ᱦᱟᱛᱟᱣᱟ ᱫᱟᱢ ᱠᱚᱢ ᱥᱩᱨ ᱥᱩᱯᱩᱨ ᱠᱚᱨᱮ ᱦᱚᱸ ᱧᱟᱢᱚᱜᱼᱟ